ᱤᱧ ᱠᱩᱥᱤᱭᱟᱭ ᱚᱱᱚᱞᱤᱭᱟᱹ ᱫᱚᱭ ᱦᱩᱭᱩᱜ ᱠᱟᱱᱟ ᱠᱚᱵᱤ ᱜᱩᱨᱩ ᱥᱟᱹᱫᱷᱩ ᱨᱟᱢᱪᱟᱸᱫᱽ ᱢᱩᱨᱢᱩ ᱩᱱᱤ ᱫᱚ ᱟᱹᱰᱤ ᱜᱟᱹᱠᱷᱩᱲᱤᱭᱟᱹ ᱦᱚᱲ ᱮ ᱛᱟᱦᱮᱸ ᱠᱟᱱᱟᱭ ᱡᱩᱨᱤ ᱨᱟᱦᱟ ᱛᱮ ᱚᱱᱚᱬᱦᱮ ᱚᱞ ᱠᱟᱫᱟᱭ ᱟᱨ ᱩᱱᱤᱭᱟᱜ ᱯᱩᱛᱷᱤ ᱞᱤᱴᱟᱹ ᱜᱚᱰᱮᱛ ᱤᱥᱨᱚᱲ ᱥᱟᱹᱨᱤ ᱫᱷᱚᱨᱚᱢ ᱱᱚᱣᱟ ᱠᱚ ᱜᱮ ᱩᱱᱤᱭᱟᱜ ᱚᱱᱚᱬᱦᱮ ᱚᱞ ᱤᱧ ᱫᱚᱧ ᱠᱩᱥᱤᱭᱟᱜᱼᱟ ᱩᱱᱤ ᱫᱚ ᱥᱟᱶᱛᱟ ᱨᱮᱱ ᱦᱚᱲ ᱠᱚ ᱟᱭᱟᱜ ᱚᱱᱚᱞ ᱛᱟᱞᱟ ᱛᱮ ᱪᱮᱝᱜᱷᱟᱣ ᱟᱠᱟᱫ ᱠᱚᱣᱟᱭ ᱟᱨ ᱟᱵᱚ ᱥᱟᱱᱛᱟᱲ ᱥᱟᱶᱛᱟ ᱦᱟᱨᱟ ᱵᱩᱨᱩ ᱨᱮ ᱟᱹᱰᱤ ᱴᱟᱜ ᱵᱮᱠᱛᱤᱛᱛᱚ ᱢᱮᱱᱟᱜ ᱛᱟᱭᱟ